ᱦᱮᱞᱳ ᱥᱟᱜᱮᱱ ᱵᱟᱵᱩ ᱜᱟᱹᱰᱤ ᱰᱟᱭᱵᱷᱟᱨ ᱠᱟᱱᱟᱢ ᱛᱚ ᱤᱧᱤᱧ ᱞᱟᱹᱭᱮᱫ ᱛᱟᱦᱮᱸᱱᱟ ᱡᱮ ᱜᱟᱯᱟ ᱢᱤᱫ ᱫᱷᱟᱣ ᱵᱷᱟᱲᱟ ᱞᱮ ᱤᱫᱤ ᱠᱮᱛᱟᱢᱟ ᱡᱮ ᱢᱮᱞᱟ ᱧᱮᱞ ᱞᱮ ᱥᱮᱱ ᱠᱚᱜᱼᱟ ᱥᱟᱨᱟ ᱫᱤᱱ ᱞᱮᱠᱟ ᱞᱟᱜᱟᱜᱼᱟ ᱛᱚ ᱟᱢ ᱛᱤᱱᱟᱹᱜ ᱵᱷᱟᱲᱟᱢ ᱦᱟᱛᱟᱣᱟ ᱞᱟᱹᱭᱟᱹᱧ ᱢᱮ ᱟᱨ ᱞᱚᱜᱚᱛᱮᱢ ᱦᱟᱛᱟᱣᱟ ᱥᱮ ᱤᱭᱟᱹ ᱯᱷᱳᱱ ᱯᱮ ᱢᱮᱱᱟᱜ ᱛᱟᱢᱟ ᱜᱩᱜᱳᱞ ᱯᱮ ᱢᱮᱱᱟᱜ ᱛᱟᱢᱟ ᱥᱮ ᱯᱮᱴᱤᱭᱮᱢ ᱢᱮᱱᱟᱜ ᱛᱟᱢᱟ ᱞᱮᱹᱭᱮᱹᱧ ᱢᱮ ᱠᱟᱨᱚᱱ ᱤᱧ ᱫᱚ ᱞᱚᱜᱚᱫ ᱫᱚ ᱵᱟᱹᱧ ᱮᱢ ᱫᱟᱲᱮᱣᱟᱢᱟ ᱠᱟᱨᱚᱱ ᱤᱧ ᱫᱚ ᱯᱷᱳᱱ ᱯᱮ ᱜᱩᱜᱳᱞ ᱯᱮ ᱯᱮᱴᱤᱭᱮᱢ ᱨᱮᱜᱤᱧ ᱠᱩᱞ ᱫᱟᱧᱮᱭᱟᱢᱟ ᱯᱚᱭᱥᱟ ᱟᱨ ᱡᱩᱫᱤ ᱵᱟᱹᱱᱩᱜ ᱛᱟᱢ ᱠᱷᱟᱱ ᱚᱱᱟ ᱯᱷᱳᱱ ᱯᱮ ᱜᱩᱜᱳᱞ ᱯᱮ ᱠᱚ ᱛᱟᱦᱚᱞᱮ ᱤᱧ ᱫᱚ ᱟᱢᱟᱜ ᱵᱷᱟᱲᱟ ᱫᱚ ᱵᱟᱹᱧ ᱦᱟᱛᱟᱣᱟ